ᱥᱮᱨᱮᱧ ᱥᱮᱨᱮᱧ ᱚᱠᱟ ᱞᱮᱠᱟ ᱵᱟᱧᱪᱟᱣ ᱥᱟᱱᱟᱢᱟ ᱚᱱᱟᱧ ᱞᱟᱹᱭ ᱟᱯᱮ ᱠᱟᱱᱟ ᱥᱮᱨᱮᱧ ᱱᱚᱝᱠᱟ ᱵᱟᱧᱪᱟᱣ ᱥᱟᱱᱟᱢᱟ ᱟᱢ ᱡᱟᱦᱟᱸ ᱨᱮᱜᱮ ᱵᱩᱨᱩ ᱠᱚᱨᱮ ᱚᱱᱠᱟ ᱜᱩᱯᱤ ᱠᱚᱨᱮ ᱟᱨ ᱵᱟᱝᱠᱷᱟᱱ ᱠᱟᱹᱢᱤ ᱠᱚᱨᱮ ᱟᱨ ᱚᱱᱟ ᱠᱚᱨᱮᱜ ᱵᱟᱧᱪᱟᱣ ᱚᱠᱟ ᱞᱮᱠᱟᱢ ᱵᱟᱧᱪᱟᱣᱟ ᱥᱮᱨᱮᱧ ᱚᱱᱟ ᱵᱚᱱ ᱟᱵᱚᱣᱟᱱ ᱪᱮᱫᱚᱜ ᱟᱢ ᱥᱮᱨᱮᱧ ᱚᱱᱠᱟ ᱵᱟᱢ ᱦᱤᱲᱤᱧᱟ ᱚᱱᱟ ᱥᱮᱨᱮᱧ ᱜᱟᱱ ᱫᱚ ᱜᱩᱯᱤ ᱠᱚᱨᱮ ᱮᱱᱠᱷᱟᱱ ᱠᱟᱹᱢᱤ ᱠᱚᱨᱮ ᱚᱱᱟ ᱥᱮᱨᱮᱧ ᱚᱱᱟ ᱠᱷᱟᱹᱛᱤᱨ ᱟᱵᱚᱣᱟᱜ ᱥᱮᱨᱮᱧ ᱵᱟᱧᱪᱟᱣᱟᱵᱚᱱ ᱚᱱᱟ ᱥᱮᱨᱮᱧ ᱠᱟᱛᱮᱫ ᱵᱟᱦᱟ ᱠᱚᱨᱮ ᱵᱟᱝᱠᱷᱟᱱ ᱞᱟᱜᱽᱲᱮ ᱠᱚᱨᱮ ᱟᱵᱚ ᱥᱮᱨᱮᱧ ᱢᱟᱵᱚᱱ ᱥᱮᱨᱮᱧᱟ ᱚᱱᱟ ᱠᱷᱟᱹᱛᱤᱨ ᱵᱚᱱ ᱵᱟᱧᱪᱟᱣ ᱟᱵᱚᱱ ᱚᱠᱟ ᱞᱮᱠᱟ ᱵᱟᱧᱪᱟᱣᱟᱵᱚᱱ ᱥᱮᱨᱮᱧ ᱫᱚ ᱚᱱᱟᱹ ᱠᱷᱟᱹᱛᱤᱨ ᱤᱧ ᱞᱟᱹᱭ ᱟᱯᱮ ᱠᱟᱱᱟ ᱱᱚᱣᱟ ᱥᱮᱨᱮᱧ ᱫᱚ ᱚᱠᱟ ᱞᱮᱠᱟ ᱵᱟᱧᱪᱟᱣ ᱢᱮᱱᱛᱮᱫ ᱟᱨ ᱟᱢᱟᱜ ᱢᱚᱱᱮ ᱨᱮ ᱵᱟᱝᱠᱷᱟᱜ ᱮᱢ ᱦᱤᱲᱤᱧᱟ ᱱᱟᱥᱮ ᱦᱚᱸ ᱵᱟᱢ ᱥᱮᱨᱮᱧᱟᱠᱟᱜ ᱠᱷᱟᱱ ᱟᱢ ᱦᱚᱸ ᱱᱚᱣᱟᱢ ᱦᱤᱲᱤᱧᱟᱢ ᱥᱮᱨᱮᱧ ᱠᱚ ᱵᱟᱝᱠᱷᱟᱱ ᱚᱱᱟ ᱠᱷᱟᱹᱛᱤᱨ ᱜᱩᱯᱤ ᱠᱚᱨᱮᱧ ᱥᱮᱨᱮᱧ ᱵᱟᱲᱟᱭᱟ ᱟᱨ ᱱᱚᱣᱟ ᱰᱟᱹᱝᱨᱤ ᱜᱩᱯᱤ ᱠᱚᱨᱮᱧ ᱥᱮᱨᱮᱧ ᱵᱟᱲᱟᱭᱟ ᱟᱨ ᱱᱚᱣᱟ ᱠᱟᱹᱢᱤ ᱠᱚᱨᱮᱧ ᱥᱮᱨᱮᱧ ᱵᱟᱲᱟᱭᱟ ᱚᱲᱟᱜ ᱟᱨ ᱚᱲᱟᱜ ᱠᱚᱨᱮᱜ ᱦᱚᱧ ᱥᱮᱨᱮᱧ ᱵᱟᱲᱟᱭᱟ